ᱞᱟᱠᱪᱟᱨ ᱞᱟᱹᱜᱤᱫ ᱫᱚ ᱟᱭᱢᱟ ᱦᱚᱲ ᱟᱭᱢᱟ ᱨᱚᱠᱚᱢ ᱠᱟᱹᱢᱤ ᱥᱚᱸᱜᱮ ᱡᱩᱠᱛᱚ ᱢᱮᱱᱟᱜ ᱠᱚᱣᱟ ᱡᱟᱦᱟᱸᱭ ᱵᱚᱞᱛᱮ ᱜᱮᱞᱮ ᱡᱮᱢᱚᱱ ᱦᱮᱸ ᱠᱟᱢᱟᱨ ᱡᱮᱢᱚᱱ ᱩᱱᱠᱩ ᱫᱚ ᱢᱮᱬᱦᱮᱫ ᱨᱮᱭᱟᱜ ᱡᱤᱱᱤᱥ ᱯᱟᱹᱛᱤ ᱵᱮᱱᱟᱣ ᱠᱟᱛᱮᱫ ᱟᱠᱚᱣᱟᱜ ᱡᱤᱵᱤᱠᱟ ᱠᱚ ᱪᱟᱞᱟᱣᱮᱫ ᱛᱟᱠᱚᱣᱟ ᱡᱟᱦᱟᱸ ᱞᱮᱠᱟ ᱠᱩᱝᱠᱟᱹᱞ ᱩᱱᱠᱩ ᱫᱚ ᱦᱟᱥᱟ ᱨᱮᱭᱟᱜ ᱡᱤᱱᱤᱥ ᱵᱮᱱᱟᱣ ᱠᱟᱛᱮᱫ ᱥᱮᱴᱟ ᱟᱠᱚᱣᱟᱜ ᱡᱤᱵᱚᱱ ᱠᱚ ᱢᱟᱱᱮ ᱟᱨᱠᱤ ᱡᱤᱵᱚᱱ ᱠᱚ ᱪᱟᱞᱟᱣᱫᱟ ᱛᱳ ᱥᱮᱭ ᱨᱚᱠᱚᱢ ᱜᱮ ᱟᱵᱚ ᱥᱟᱶᱛᱟᱞ ᱦᱚᱸ ᱟᱵᱚᱣᱟᱜ ᱟᱭᱢᱟ ᱨᱚᱠᱚᱢ ᱠᱟᱹᱢᱤ ᱢᱮᱱᱟᱜᱼᱟ ᱡᱮ ᱠᱟᱹᱢᱤ ᱠᱟᱛᱮᱫ ᱡᱮ ᱡᱟᱨ ᱱᱚᱣᱟ ᱢᱟᱱᱮ ᱱᱤᱡᱮᱨ ᱞᱮᱠᱟ ᱡᱤᱵᱚᱱ ᱵᱚᱱ ᱪᱟᱞᱟᱣᱫᱟ ᱡᱮᱢᱚᱱ ᱡᱚᱱᱚᱜ ᱵᱮᱱᱟᱣ ᱯᱟᱹᱴᱭᱟᱹ ᱵᱮᱱᱟᱣ ᱦᱮᱸ ᱯᱟᱹᱴᱭᱟᱹ ᱠᱚ ᱵᱮᱱᱟᱣ ᱠᱟᱛᱮᱫ ᱵᱟᱡᱟᱨ ᱨᱮ ᱟᱹᱠᱷᱨᱤᱧ ᱠᱟᱛᱮᱫ ᱯᱚᱭᱥᱟ ᱤᱱᱠᱟᱢ ᱠᱟᱛᱮᱫ ᱥᱚᱝᱥᱟᱨ ᱪᱟᱞᱟᱣ ᱡᱮᱢᱚᱱ ᱠᱩᱲᱤ ᱦᱚᱲ ᱠᱚᱫᱚ ᱯᱟᱛᱲᱟ ᱵᱮᱱᱟᱣ ᱵᱟ ᱜᱟᱱᱟᱜ ᱵᱮᱱᱟᱣ ᱥᱮᱭ ᱨᱚᱠᱚᱢ ᱜᱮ ᱠᱚᱲᱟ ᱦᱚᱲ ᱦᱚᱸ ᱡᱮᱢᱚᱱ ᱟᱜᱼᱥᱟᱨ ᱵᱮᱱᱟᱣ ᱟᱜᱼᱥᱟᱨ ᱵᱮᱱᱟᱣ ᱠᱟᱛᱮᱫ ᱵᱟᱡᱟᱨ ᱨᱮ ᱤᱫᱤ ᱠᱟᱛᱮᱫ ᱟᱹᱠᱷᱨᱤᱧ ᱠᱟᱛᱮᱫ ᱯᱚᱭᱥᱟ ᱠᱟᱢᱟᱣ ᱥᱮ ᱟᱭᱢᱟᱜᱮ ᱢᱮᱱᱟᱜᱼᱟ